ᱥᱳᱥᱟᱞ ᱢᱤᱰᱤᱭᱟ ᱟᱹᱰᱤ ᱵᱷᱟᱹᱜᱤ ᱮᱵᱚᱝ ᱵᱟᱹᱲᱤᱡ ᱡᱤᱱᱤᱥ ᱦᱚᱸ ᱚᱱᱟ ᱡᱮᱦᱮᱛᱩ ᱠᱤᱪᱷᱩ ᱯᱷᱮᱠ ᱡᱤᱱᱤᱥ ᱦᱚᱸ ᱥᱟᱡᱟᱣ ᱠᱟᱛᱮᱫ ᱠᱚ ᱱᱚᱝᱠᱟ ᱠᱚ ᱢᱮᱱᱟ ᱡᱮ ᱱᱤᱭᱟᱹ ᱦᱚᱲ ᱠᱤᱪᱷᱩ ᱠᱤᱪᱷᱩ ᱦᱚᱲ ᱦᱮᱱᱟᱜ ᱠᱚᱣᱟ ᱥᱟᱡᱟᱣ ᱠᱟᱛᱮᱫ ᱠᱚ ᱚᱞᱟ ᱥᱟᱡᱟᱣ ᱠᱟᱛᱮᱫ ᱠᱚ ᱵᱟᱸᱠᱷᱮᱲ ᱦᱚᱪᱚ ᱠᱚᱣᱟ ᱠᱚ ᱛᱟᱨᱯᱚᱨᱮ ᱠᱚ ᱩᱱᱠᱩ ᱥᱮᱭᱟᱨᱟᱠᱚ ᱠᱤ ᱯᱳᱥᱴ ᱟᱠᱚ ᱚᱱᱟᱜᱮ ᱥᱟᱱᱟᱢ ᱦᱚᱲ ᱠᱚᱠᱚ ᱧᱮᱞ ᱵᱩᱡᱟ ᱡᱮ ᱦᱮᱸ ᱱᱤᱭᱟᱹ ᱫᱚ ᱵᱟᱹᱲᱤᱡ ᱦᱩᱭ ᱟᱠᱟᱱᱟ ᱱᱚᱝᱠᱟ ᱡᱤᱱᱤᱥ ᱦᱚᱸ ᱵᱟᱝ ᱵᱷᱟᱹᱞᱤ ᱠᱟᱹᱢᱤ ᱦᱚᱸ ᱦᱚᱲ ᱵᱟᱹᱲᱤᱡ ᱠᱚ ᱢᱮᱱᱟ ᱟᱨ ᱵᱟᱹᱲᱤᱡ ᱠᱟᱹᱢᱤ ᱫᱚ ᱵᱮᱱᱟᱣ ᱠᱟᱛᱮ ᱠᱚ ᱢᱮᱱᱟ ᱡᱮ ᱱᱤᱭᱟᱹ ᱵᱷᱟᱹᱞᱤ ᱦᱩᱭ ᱟᱠᱟᱱᱟ ᱱᱤᱭᱟᱹᱜᱮ ᱥᱳᱥᱟᱞ ᱢᱤᱰᱤᱭᱟ ᱥᱮ ᱥᱳᱥᱟᱞ ᱳᱟᱨᱠ ᱥᱳᱥᱟᱞ ᱢᱤᱰᱤᱭᱟ ᱡᱟᱦᱟᱸ ᱠᱟᱱᱟ ᱠᱤᱪᱷᱩ ᱠᱤᱪᱷᱩ ᱠᱷᱮᱛᱨᱮ ᱦᱚᱲ ᱠᱤᱪᱷᱩ ᱮᱯ ᱦᱮᱱᱟᱜᱼᱟ ᱚᱱᱟ ᱦᱚᱸᱠᱚ ᱢᱮᱱᱟ ᱤᱱᱚᱥᱴᱚᱞ ᱯᱮ ᱤᱱᱚᱥᱴᱚᱞ ᱠᱟᱛᱮᱫ ᱯᱷᱮᱠ ᱟᱭᱰᱤ ᱠᱚ ᱵᱮᱱᱟᱣᱟ ᱚᱠᱚᱭᱟᱜ ᱧᱩᱛᱩᱢ ᱛᱮ ᱥᱮ ᱠᱤᱪᱷᱩ ᱢᱤᱫᱴᱮᱱ ᱧᱩᱛᱩᱢ ᱠᱚ ᱫᱚᱦᱚ ᱠᱟᱫᱟ ᱚᱱᱟᱜᱮ ᱠᱤᱪᱷᱩ ᱜᱨᱩᱯ ᱠᱚ ᱵᱮᱱᱟᱣᱟ ᱜᱨᱩᱯᱷ ᱵᱮᱱᱟᱣ ᱠᱟᱛᱮᱫ ᱢᱤᱫᱴᱮᱱ ᱡᱟᱦᱟᱸ ᱯᱷᱮᱠ ᱡᱤᱱᱤᱥ ᱠᱚ ᱦᱩᱭᱩᱜᱼᱟ ᱥᱮ ᱯᱷᱮᱠ ᱢᱟᱱᱮ ᱱᱤᱭᱟᱹ ᱜᱮ ᱡᱮ ᱥᱟᱹᱨᱤ ᱠᱟᱛᱷᱟ ᱟᱢ ᱮᱲᱮ ᱢᱮᱱᱢᱮ ᱮᱲᱮ ᱠᱟᱛᱷᱟ ᱟᱢ ᱥᱟᱹᱦᱤ ᱢᱮᱱ ᱢᱮ ᱱᱤᱭᱟᱹᱜᱮ ᱦᱩᱭᱩᱜ ᱠᱟᱱᱟ ᱱᱚᱣᱟ ᱥᱳᱥᱟᱞ ᱢᱤᱰᱤᱭᱟ ᱟᱜ ᱠᱟᱹᱢᱤᱦᱚᱨᱟ ᱟᱨ ᱥᱟᱱᱟᱢ ᱠᱚᱜᱮ ᱡᱚᱦᱟᱨ